ᱪᱮᱭᱟᱨ ᱪᱤᱭᱟᱨ ᱨᱮᱱᱟᱜ ᱵᱷᱟᱹᱜᱮ ᱫᱤᱠ ᱢᱮᱱᱟᱜ ᱠᱷᱟᱱ ᱠᱷᱟᱨᱟᱯ ᱫᱤᱠᱦᱚᱸ ᱢᱮᱱᱟᱜ ᱜᱮᱭᱟ ᱠᱷᱟᱨᱟᱯ ᱫᱤᱠ ᱠᱚᱫᱚ ᱦᱳᱭᱳᱜ ᱠᱟᱱᱟ ᱪᱤᱭᱟᱨ ᱩᱱᱟᱹᱜ ᱫᱟᱢ ᱫᱤᱭᱮ ᱵᱚᱱ ᱦᱟᱛᱟᱣᱟ ᱟᱨ ᱱᱟᱥᱮᱱᱟᱜ ᱚᱛᱟ ᱛᱮᱜᱮ ᱨᱟᱹᱯᱩᱫᱚᱜᱼᱟ ᱟᱨ ᱚᱱᱟ ᱨᱟᱹᱯᱩᱫ ᱡᱤᱱᱤᱥ ᱠᱷᱚᱛ ᱢᱟᱫᱮᱨᱮ ᱜᱤᱰᱤ ᱠᱟᱛᱮᱜ ᱦᱚᱸ ᱵᱟᱝ ᱥᱮᱭᱟᱜᱼᱟ ᱯᱚᱨᱤᱵᱮᱥ ᱦᱚᱭ ᱫᱩᱥᱚᱢ ᱮᱫᱟ ᱟᱨ ᱪᱮᱭᱟ ᱨᱮ ᱟᱭᱢᱟ ᱜᱷᱟᱹᱲᱤᱡ ᱫᱩᱲᱩᱵ ᱞᱮᱱᱠᱷᱟᱱ ᱡᱟᱝᱜᱟ ᱠᱚ ᱯᱷᱩᱞᱟᱹᱜᱼᱟ ᱦᱟᱹᱥᱩᱼᱟ ᱦᱚᱲᱢᱚ ᱨᱮᱱᱟᱜ ᱮ ᱠᱷᱚᱛᱤᱭᱟ ᱟᱨ ᱪᱮᱭᱟᱨ ᱨᱮ ᱜᱤᱫᱽᱨᱟᱹ ᱠᱚ ᱫᱩᱲᱩᱵ ᱠᱚ ᱪᱮᱥᱴᱟ ᱞᱮᱠᱷᱟᱱ ᱩᱱᱠᱩ ᱪᱮᱭᱟᱨ ᱠᱷᱚᱱ ᱦᱚᱸᱠᱚ ᱧᱩᱨᱦᱩᱜ ᱜᱮᱭᱟ ᱵᱟᱡᱟᱜ ᱟᱠᱚ ᱟᱨ ᱪᱮᱭᱟᱨ ᱨᱮ ᱫᱩᱲᱩᱵ ᱠᱟᱛᱮᱜ ᱫᱟᱠᱟ ᱡᱚᱢ ᱥᱚᱢᱚᱭ ᱴᱮᱵᱤᱞ ᱦᱚᱸ ᱵᱟᱠᱚ ᱛᱤᱭᱳᱜᱟ ᱱᱚᱝᱠᱟ ᱟᱨᱦᱚᱸ ᱟᱭᱢᱟ ᱵᱟᱹᱲᱤᱡ ᱫᱤᱠ ᱢᱮᱱᱟᱜᱼᱟ